ᱱᱚᱣᱟ ᱴᱚᱴᱷᱟ ᱨᱮ ᱢᱟᱱᱮ ᱯᱩᱨᱵᱚ ᱵᱚᱨᱫᱷᱚᱢᱟᱱ ᱢᱟᱱᱠᱚᱨ ᱨᱮ ᱡᱟᱦᱟᱸ ᱴᱷᱮᱱ ᱤᱧ ᱢᱤᱱᱟᱹᱧᱟ ᱱᱚᱸᱰᱮ ᱫᱚ ᱟᱭᱢᱟ ᱞᱮᱠᱟᱱᱟᱜ ᱡᱚᱢᱟᱜ ᱠᱚ ᱤᱥᱤᱱᱟ ᱛᱚ ᱡᱷᱚᱛᱚ ᱞᱮᱠᱟᱱᱟᱜ ᱡᱚᱢᱟᱜ ᱫᱚ ᱤᱧ ᱧᱮᱞ ᱠᱟᱛᱮᱫ ᱦᱚᱸ ᱵᱟᱧ ᱵᱩᱡᱷᱟᱹᱣ ᱫᱟᱲᱮᱭ ᱠᱟᱫᱟ ᱪᱮᱫᱟᱜ ᱥᱮ ᱤᱧᱟᱹᱜ ᱡᱟᱱᱟᱢ ᱚᱲᱟᱜ ᱫᱚ ᱱᱚᱸᱰᱮ ᱫᱚ ᱵᱟᱝ ᱠᱟᱱᱟ ᱤᱧᱟᱹᱜ ᱡᱟᱱᱟᱢ ᱚᱲᱟᱜ ᱫᱚ ᱵᱟᱸᱠᱩᱲᱟ ᱨᱮᱭᱟᱜ ᱪᱤᱲᱨᱟᱹ ᱟᱛᱳ ᱨᱮ ᱛᱚ ᱱᱚᱸᱰᱮ ᱫᱚ ᱤᱧᱟᱹᱜ ᱚᱞᱚᱜ ᱯᱟᱲᱦᱟᱣ ᱠᱷᱟᱹᱛᱤᱨᱤᱧ ᱛᱟᱦᱮᱱᱟ ᱛᱤᱱᱟᱹᱜ ᱫᱤᱱ ᱱᱚᱸᱰᱮ ᱢᱤᱱᱟᱹᱧᱟ ᱩᱱᱟᱹᱜ ᱫᱤᱱ ᱠᱷᱚᱱ ᱤᱧᱫᱚ ᱢᱤᱫᱴᱟᱝ ᱜᱮ ᱡᱚᱢᱟᱜ ᱤᱧ ᱱᱤᱛ ᱦᱚᱧ ᱠᱩᱥᱤᱭᱟᱜ ᱜᱮᱭᱟ ᱚᱱᱟ ᱫᱚ ᱦᱩᱭᱩᱜ ᱠᱟᱱᱟ ᱯᱚᱨᱚᱴᱟ ᱡᱚᱠᱷᱚᱱ ᱠᱷᱚᱱᱤᱧ ᱦᱮᱡ ᱟᱠᱟᱱᱟ ᱚᱱᱟ ᱯᱚᱨᱚᱴᱟ ᱫᱚ ᱫᱚᱢᱮᱜᱤᱧ ᱠᱩᱥᱤᱭᱟᱜᱼᱟ ᱟᱨ ᱚᱱᱟ ᱫᱚ ᱱᱚᱸᱰᱮ ᱢᱟᱱᱠᱚᱨ ᱨᱮᱫᱚ ᱧᱟᱢᱚᱜ ᱜᱮᱭᱟ ᱟᱨ ᱟᱹᱰᱤ ᱢᱚᱡᱽ ᱠᱚ ᱡᱩᱛᱟ ᱚᱱᱟ ᱪᱮᱫ ᱞᱮᱠᱟ ᱠᱚ ᱡᱩᱛᱟ ᱚᱱᱟᱜᱤᱧ ᱞᱟᱹᱭ ᱟᱸᱡᱚᱢᱟᱢ ᱠᱟᱱᱟ ᱨᱩᱞ ᱢᱚᱭᱫᱟ ᱨᱮᱭᱟᱜ ᱠᱚ ᱵᱮᱱᱟᱣᱟ ᱛᱚ ᱯᱳᱭᱞᱳ ᱛᱮᱫᱚ ᱡᱟᱦᱟᱸ ᱯᱚᱨᱚᱴᱟ ᱥᱟᱞᱟᱜ ᱩᱛᱩ ᱠᱚ ᱮᱢᱚᱜᱼᱟ ᱚᱱᱟ ᱪᱮᱫ ᱞᱮᱠᱟᱠᱚ ᱵᱮᱱᱟᱣᱟ ᱚᱱᱟᱧ ᱞᱟᱹᱭ ᱮᱫᱟ ᱚᱱᱟᱫᱚ ᱞᱟᱦᱟ ᱟᱹᱞᱩ ᱠᱚ ᱜᱮᱫ ᱠᱮᱫᱟ ᱛᱟᱨᱯᱚᱨᱮ ᱢᱚᱴᱚᱨ ᱫᱚ ᱟᱹᱰᱤ ᱨᱮᱠᱚ ᱞᱚᱦᱚᱫ ᱠᱟᱜᱼᱟ ᱛᱟᱨᱯᱚᱨᱮ ᱟᱨ ᱵᱟᱝᱠᱷᱟᱱ ᱰᱟᱞ ᱟᱛᱮ ᱦᱚᱠᱚ ᱵᱮᱱᱟᱣᱟ ᱫᱟᱹᱞ ᱟᱫᱚ ᱟᱹᱞᱩ ᱜᱮᱫ ᱠᱟᱛᱮ ᱠᱚᱲᱟᱭ ᱪᱚᱸᱫᱟ ᱠᱟᱛᱮᱫ ᱥᱩᱱᱩᱢ ᱠᱚ ᱫᱩᱞ ᱠᱟᱛᱮᱫ ᱪᱮᱫ ᱞᱮᱠᱟ ᱩᱛᱩ ᱵᱚᱱ ᱤᱥᱤᱱᱟ ᱚᱱᱠᱟ ᱜᱮ ᱨᱚᱝ ᱠᱮᱫ ᱜᱮᱠᱚ ᱛᱟᱯᱚᱨᱮ ᱠᱚ ᱞᱟᱹᱵᱤᱫ ᱚᱪᱚ ᱠᱟᱛᱮ ᱟᱫᱚ ᱥᱟᱥᱟᱝ ᱢᱚᱥᱞᱟ ᱠᱚ ᱞᱟᱜᱟᱣ ᱠᱟᱛᱮ ᱟᱫᱟ ᱨᱟᱥᱩᱱ ᱠᱚ ᱚᱱᱟ ᱫᱚ ᱜᱷᱩᱜᱽᱱᱤ ᱡᱟᱦᱟᱸ ᱵᱚᱱ ᱢᱮᱛᱟᱜ ᱠᱟᱱᱟ ᱦᱳᱭ ᱚᱱᱠᱟ ᱠᱚ ᱵᱮᱱᱟᱣ ᱠᱮᱫᱟ ᱟᱫᱚ ᱵᱮᱱᱟᱣ ᱠᱟᱛᱮᱫ ᱫᱚ ᱚᱱᱟ ᱫᱚᱠᱚ ᱫᱚᱦᱚ ᱠᱟᱫᱟ ᱤᱱᱟᱹ ᱯᱚᱨᱮ ᱨᱩᱞ ᱢᱚᱭᱫᱟ ᱠᱚ ᱥᱤᱯᱤ ᱠᱮᱫ ᱜᱮ ᱛᱟᱯᱚᱨᱮ ᱠᱤᱪᱷᱩ ᱟᱫᱷᱼᱜᱷᱚᱱᱴᱟ ᱞᱮᱠᱟ ᱠᱚ ᱫᱚᱦᱚ ᱠᱟᱫᱟ ᱛᱟᱯᱚᱨᱮ ᱚᱱᱟ ᱢᱤᱞᱟᱹᱣᱮᱱ ᱜᱮ ᱡᱟᱦᱟᱢ ᱥᱤᱯᱤ ᱠᱟᱜᱼᱟ ᱚᱱᱟ ᱮᱠᱫᱚᱢ ᱡᱚᱭᱮᱱᱮᱱ ᱜᱮ ᱛᱟᱯᱚᱨᱮ ᱟᱫᱚ ᱢᱤᱫᱴᱟᱝ ᱢᱤᱫᱴᱟᱝ ᱵᱷᱟᱜᱽ ᱠᱟᱛᱮᱫ ᱞᱟᱭᱤᱱ ᱞᱟᱭᱤᱱ ᱫᱚᱦᱚᱠᱟᱜ ᱟ ᱛᱟᱯᱚᱨᱮ ᱢᱤᱴᱮᱱ ᱢᱤᱴᱮᱱ ᱠᱚ ᱤᱥᱤᱱᱟ ᱢᱤᱫᱴᱮᱱᱮ ᱨᱤᱫ ᱠᱮᱫ ᱜᱮ ᱛᱟᱨᱯᱚᱨᱮ ᱛᱟᱣᱟ ᱛᱮ ᱥᱩᱱᱩᱢ ᱡᱚᱫ ᱠᱟᱛᱮ ᱚᱱᱟᱭ ᱪᱚᱸᱫᱟ ᱠᱮᱫ ᱜᱮ ᱟᱨ ᱦᱟᱱᱛᱮ ᱱᱟᱛᱮᱭ ᱟᱹᱪᱩᱨ ᱠᱮᱫ ᱜᱮ ᱛᱟᱯᱚᱨᱮ ᱟᱨᱚ ᱥᱩᱱᱩᱢ ᱠᱚᱭ ᱡᱚᱫᱟᱜᱼᱟ ᱥᱩᱱᱩᱢ ᱠᱚ ᱠᱚᱢᱚᱜ ᱠᱷᱟᱱ ᱛᱟᱨᱯᱚᱨᱮ ᱤᱥᱤᱱ ᱠᱮ ᱤᱥᱤᱱ ᱯᱩᱨᱟᱹᱣ ᱠᱟᱛᱮ ᱟᱫᱚ ᱚᱱᱟ ᱠᱟᱜᱚᱡᱽ ᱨᱮᱭᱟᱜ ᱛᱷᱟᱹᱨᱤ ᱨᱮ ᱫᱚᱦᱚ ᱠᱟᱛᱮᱫ ᱢᱤᱫᱴᱟᱝ ᱯᱷᱩᱲᱩᱜ ᱞᱮᱠᱟᱱᱟᱜ ᱠᱟᱜᱚᱡᱽ ᱨᱮᱭᱟᱜ ᱚᱱᱟ ᱨᱮ ᱮᱢᱟᱫ ᱢᱮᱜᱮᱭ ᱟᱫᱚ ᱡᱚᱠᱷᱚᱱᱮᱢ ᱡᱚᱢᱟ ᱛᱚᱠᱷᱚᱱ ᱫᱚ ᱟᱹᱰᱤ ᱢᱚᱡᱽ ᱵᱩᱡᱷᱟᱹᱜᱼᱟ ᱡᱚᱠᱷᱚᱱ ᱟᱹᱰᱤ ᱨᱤᱸᱜᱮᱡ ᱠᱟᱢᱟ ᱤᱧᱫᱚᱧ ᱢᱮᱱᱟ ᱱᱚᱣᱟ ᱡᱟᱭᱜᱟ ᱨᱮ ᱦᱮᱡ ᱠᱟᱛᱮᱫ ᱱᱚᱣᱟ ᱜᱮᱢ ᱡᱚᱢ ᱞᱮᱠᱷᱟᱱ ᱟᱢ ᱥᱟᱹᱱᱛᱤᱢ ᱧᱟᱢᱟ ᱱᱚᱣᱟ ᱫᱚ ᱟᱹᱰᱤ ᱱᱟᱯᱟᱭ ᱨᱮᱥᱤᱯᱤ ᱠᱟᱱᱟ ᱟᱞᱮ ᱥᱮᱫ ᱨᱮᱫᱚ ᱵᱟᱹᱱᱩᱜᱼᱟ ᱚᱱᱟᱛᱮ ᱱᱚᱸᱰᱮᱱᱟᱜ ᱱᱚᱣᱟ ᱫᱚ ᱱᱚᱣᱟ ᱯᱚᱨᱚᱴᱟ ᱫᱚ ᱫᱚᱢᱮᱧ ᱠᱩᱥᱤᱭᱟᱜᱼᱟ ᱟᱨ ᱡᱚᱢ ᱦᱚᱧ ᱡᱚᱢ ᱜᱮᱭᱟ ᱢᱟᱡᱷᱮ ᱢᱟᱡᱷᱮ ᱯᱨᱚᱛᱤᱫᱤᱱ ᱫᱚ ᱵᱟᱝ ᱟᱹᱰᱤ ᱢᱚᱡᱽ ᱵᱩᱡᱷᱟᱹᱜᱼᱟ ᱱᱚᱣᱟ ᱯᱚᱨᱚᱴᱟ ᱫᱚ